ᱦᱮᱸ ᱯᱷᱮᱥᱵᱩᱠ ᱴᱩᱭᱴᱟᱨ ᱤᱱᱥᱴᱟᱜᱨᱟᱢ ᱞᱮᱠᱟᱱ ᱥᱟᱢᱟᱡᱤᱠ ᱠᱟᱹᱢᱤ ᱞᱮᱠᱟᱱ ᱯᱞᱟᱴᱯᱨᱚᱢ ᱨᱮ ᱤᱧᱬᱦᱚᱧ ᱵᱮᱣᱦᱟᱨ ᱟᱠᱟᱫᱟ ᱪᱷᱚᱵᱤ ᱠᱚ ᱟᱯᱞᱳᱰ ᱠᱟᱛᱮᱫ ᱤᱭᱟᱹ ᱦᱩᱭᱟᱠᱟᱱᱟ ᱟᱨ ᱛᱟᱪᱷᱟᱲᱟ ᱯᱷᱮᱥᱵᱩᱠ ᱠᱚ ᱱᱚᱣᱟ ᱠᱩ ᱧᱮᱞ ᱵᱟᱲᱟ ᱦᱩᱭᱩᱜᱼᱟ ᱜᱮᱭᱟ ᱵᱤᱫᱮᱥ ᱵᱟᱨᱦᱮ ᱫᱤᱥᱚᱢ ᱠᱚᱨᱮᱱᱟᱜ ᱠᱷᱚᱵᱚᱨ ᱠᱚᱦᱚᱸ ᱯᱷᱮᱥᱵᱩᱠ ᱨᱮ ᱧᱟᱢ ᱧᱟᱢᱚᱜᱼᱟ ᱦᱮᱸ ᱤᱧ ᱠᱩᱥᱤᱭᱟᱜ ᱜᱮᱭᱟ ᱱᱚᱣᱟ ᱠᱚᱦᱚᱸ ᱥᱚᱢᱚᱭ ᱚᱠᱛᱮᱨᱮ ᱴᱟᱭᱤᱢ ᱤᱭᱟᱹᱨᱮ ᱱᱚᱣᱟ ᱤᱧᱟᱹᱝ ᱱᱟᱯᱟᱭ ᱜᱮ ᱤᱭᱟᱹᱜᱼᱟ ᱟᱨ ᱴᱟ ᱚᱱᱟ ᱵᱷᱤᱛᱨᱤ ᱨᱮ ᱵᱟᱹᱲᱤᱡᱽ ᱟᱜ ᱦᱚᱸ ᱛᱮᱦᱮᱱ ᱜᱮᱭᱟ ᱚᱱᱟ ᱠᱚᱫᱚ ᱵᱟᱝ ᱠᱩᱥᱤᱭᱟ